ᱱᱤᱭᱟᱹ ᱴᱚᱴᱷᱟ ᱨᱮᱭᱟᱜ ᱡᱟᱦᱟᱸ ᱛᱤᱱᱟᱹᱜ ᱥᱮᱨᱮᱧ ᱠᱚᱫᱚ ᱦᱩᱭᱩᱜ ᱠᱟᱱᱟ ᱫᱚᱝ ᱞᱟᱜᱽᱬᱮ ᱵᱟᱦᱟ ᱠᱟᱨᱟᱢ ᱟᱨ ᱢᱟᱲᱟᱝ ᱨᱤᱱ ᱦᱟᱲᱟᱢ ᱠᱚ ᱦᱟᱯᱲᱟᱢ ᱠᱚ ᱵᱩᱰᱷᱤ ᱟᱭᱚ ᱠᱚ ᱡᱟᱦᱟᱸ ᱠᱚ ᱞᱟᱹᱭ ᱟᱠᱟᱫ ᱞᱮᱭᱟ ᱥᱮᱨᱮᱧ ᱚᱱᱟ ᱠᱚᱜᱮᱞᱮ ᱥᱮᱨᱮᱧ ᱵᱟᱲᱟᱭᱟ ᱟᱨ ᱩᱱᱠᱩ ᱠᱚᱜᱮ ᱠᱚ ᱞᱟᱹᱭᱟᱞᱮ ᱛᱮᱞᱮ ᱪᱮᱫᱚᱜᱼᱟ ᱟᱨᱞᱮ ᱥᱮᱨᱮᱧᱟ ᱟᱨ ᱟᱸᱡᱚᱢ ᱠᱟᱠᱚᱣᱟᱞᱮ ᱡᱟᱦᱟᱸ ᱛᱤᱱ ᱠᱚᱨᱮ ᱜᱮᱞᱮ ᱧᱟᱢ ᱠᱚᱠᱷᱟᱱ ᱢᱮᱛᱟ ᱠᱚᱣᱟᱞᱮ ᱞᱟᱹᱭᱟᱞᱮ ᱯᱮᱥᱮ ᱟᱞᱮᱦᱚᱸ ᱪᱮᱫᱚᱜ ᱟᱞᱮ ᱤᱱᱟᱹ ᱫᱚ ᱟᱞᱮ ᱠᱷᱚᱱ ᱛᱟᱭᱚᱢ ᱛᱮ ᱡᱟᱦᱟᱸ ᱛᱤᱱᱟᱹᱜ ᱱᱟᱦᱟᱜ ᱜᱤᱫᱽᱨᱟᱹ ᱯᱤᱫᱽᱨᱟᱹ ᱠᱚᱠᱚ ᱢᱟᱨᱟᱝᱚᱜᱼᱟ ᱩᱱᱠᱩ ᱦᱚᱸ ᱤᱱᱟᱹ ᱫᱚ ᱚᱱᱟ ᱥᱮᱨᱮᱧ ᱠᱚᱜᱮᱞᱮ ᱞᱟᱹᱭ ᱪᱮᱫ ᱟᱠᱚᱣᱟ ᱚᱱᱟ ᱠᱷᱟᱹᱛᱤᱨᱛᱮ ᱟᱞᱮᱫᱚ ᱟᱨ ᱥᱚᱨᱦᱟᱭ ᱥᱮᱨᱮᱧ ᱠᱚᱦᱚᱸ ᱥᱚᱨᱦᱟᱭ ᱡᱚᱦᱚᱜ ᱫᱚᱞᱮ ᱥᱮᱨᱮᱧ ᱜᱮᱭᱟ ᱜᱟᱹᱭ ᱜᱟᱹᱭ ᱪᱩᱢᱟᱹᱲᱟ ᱥᱮᱨᱮᱧ ᱠᱚᱦᱚᱸ ᱟᱨᱦᱚᱸ ᱜᱟᱹᱭ ᱫᱟᱬᱟ ᱥᱮᱨᱮᱧ ᱦᱚᱸ ᱡᱚᱛᱚᱱᱟᱜ ᱜᱮ ᱟᱞᱮ ᱫᱚ ᱩᱱᱠᱩ ᱵᱟᱵᱟ ᱛᱮᱠᱚ ᱦᱚᱲ ᱴᱷᱮᱱᱠᱷᱚᱱ ᱜᱮᱞᱮ ᱪᱮᱫ ᱟᱠᱟᱱ ᱛᱮᱞᱮ ᱥᱮᱨᱮᱧ ᱟᱠᱟᱫᱟ ᱟᱨᱞᱮ ᱥᱮᱨᱮᱧ ᱢᱟ